ᱫᱷᱚᱨᱚᱢ ᱪᱮᱫ ᱞᱮᱠᱟᱛᱮ ᱟᱞᱮ ᱴᱚᱴᱷᱟᱨᱮ ᱥᱟᱸᱜᱷᱟᱹᱨᱤᱭᱟᱹ ᱠᱚ ᱞᱩᱜᱩᱼᱵᱩᱨᱩ ᱟᱨ ᱠᱨᱚᱥᱤᱝ ᱨᱮ ᱜᱳᱴᱟ ᱫᱤᱥᱚᱢ ᱠᱷᱚᱱ ᱦᱚᱲ ᱠᱚ ᱦᱤᱡᱩᱜᱼᱟ ᱟᱨ ᱚᱱᱟ ᱴᱷᱟᱶ ᱨᱮᱠᱚ ᱵᱚᱸᱜᱟᱼᱵᱩᱨᱩᱭᱟ ᱟᱨ ᱟᱠᱚᱣᱟᱜ ᱤᱪᱪᱷᱟᱹ ᱠᱚ ᱚᱸᱰᱮ ᱠᱚ ᱨᱚᱲ ᱫᱚᱦᱚᱭᱟ ᱤᱪᱪᱷᱟᱹ ᱠᱚᱠᱚ ᱞᱟᱹᱭ ᱦᱚᱴᱚ ᱠᱟᱜᱼᱟ